ᱦᱮᱸ ᱢᱟᱥᱮ ᱟᱭ ᱟᱨ ᱥᱤ ᱴᱤ ᱥᱤ ᱟᱹᱵᱤᱱ ᱴᱷᱮᱱᱞᱤᱧ ᱠᱚᱞᱟᱠᱟᱫᱟ ᱜᱳ ᱤᱭᱟᱹ ᱠᱳᱞᱠᱟᱛᱟ ᱪᱟᱞᱟᱜ ᱞᱟᱹᱜᱤᱫ ᱱᱚᱣᱟ ᱡᱷᱟᱲᱜᱨᱟᱢ ᱴᱨᱮᱱ ᱫᱚ ᱚᱠᱟ ᱚᱠᱟ ᱫᱤᱱᱨᱮ ᱢᱮᱱᱟᱜᱼᱟ ᱚ ᱥᱚᱱᱤᱵᱟᱨ ᱦᱤᱞᱳᱜ ᱫᱚ ᱵᱟᱢ ᱪᱟᱞᱟᱜᱼᱟ ᱵᱟᱝ ᱦᱮᱸ ᱦᱮᱸ ᱮᱴᱟᱜ ᱫᱤᱱ ᱦᱮᱸ ᱛᱤᱱᱟᱹᱜ ᱵᱟᱡᱮ ᱜᱚᱜ ᱥᱚᱢᱚᱭ ᱠᱚ ᱟᱫᱚ

ᱪᱟᱨ ᱵᱟᱡᱮ ᱞᱮᱠᱟ ᱴᱷᱤᱠ ᱜᱮᱭᱟ ᱟᱫᱚ ᱟᱹᱰᱤ ᱥᱟᱨᱦᱟᱣ ᱫᱚᱞᱤᱧ ᱪᱟᱞᱟᱵᱤᱱ ᱠᱟᱱᱟ ᱱᱚᱣᱟᱢᱟ ᱦᱟᱸᱜ ᱞᱳᱠᱟᱞ ᱠᱟᱱ ᱠᱷᱟᱱᱢᱟ ᱡᱚᱛᱚ ᱨᱮᱜᱮ ᱛᱤᱸᱜᱩᱭᱟᱭ ᱦᱮᱸ ᱡᱚᱛᱚ ᱨᱮᱜᱮ ᱢᱟ ᱛᱚᱵᱮ ᱟᱹᱰᱤ ᱥᱟᱨᱦᱟᱣ ᱫᱚᱞᱤᱧ ᱪᱟᱞᱟᱵᱮᱱ ᱠᱟᱱᱟ ᱮᱱᱠᱷᱟᱱ ᱫᱚ ᱜᱟᱯᱟ ᱠᱚᱛᱮᱞᱤᱧ ᱪᱟᱞᱟᱜᱼᱟ ᱟᱹᱞᱤᱧ ᱠᱤᱪᱷᱩ ᱠᱳᱞᱠᱟᱛᱟᱨᱮ ᱠᱟᱹᱢᱤ ᱠᱚ ᱢᱮᱱᱟᱜᱼᱟ ᱞᱳᱠᱟᱞ ᱴᱨᱮᱱ ᱛᱮᱜᱮ ᱪᱟᱞᱟᱜ ᱞᱤᱧ ᱢᱮᱱᱮᱫ ᱠᱟᱱᱟ ᱴᱷᱤᱠ ᱜᱮᱭᱟ ᱢᱟ ᱟᱹᱰᱤ ᱟᱭᱢᱟ ᱜᱩᱱᱢᱟᱱ ᱥᱟᱨᱦᱟᱣ ᱫᱚᱠᱚ ᱪᱟᱞᱟᱵᱤᱱ ᱠᱟᱱᱟ ᱟᱨ ᱚᱱᱟ ᱴᱨᱮᱱ ᱛᱮᱜᱮᱞᱤᱧ ᱪᱟᱞᱟᱜᱼᱟ ᱱᱚᱣᱟᱜᱮ ᱟᱹᱰᱤ ᱥᱩᱵᱤᱫᱷᱟ ᱫᱚᱞᱤᱧ ᱵᱩᱡᱷᱟᱹᱣ ᱠᱮᱫᱟ